ᱤᱧ ᱡᱟᱦᱟᱸ ᱞᱮᱠᱟ ᱟᱨ ᱤᱧ ᱚᱱᱟ ᱨᱮ ᱵᱷᱟᱜᱤᱧ ᱦᱟᱛᱟᱣ ᱞᱮᱫᱟ ᱟᱨ ᱚᱱᱟ ᱤᱧ ᱟᱞᱮ ᱠᱚᱞᱮᱡᱽ ᱠᱚᱞᱮᱡᱽ ᱨᱮ ᱥᱟᱱᱟᱢ ᱠᱚ ᱡᱟᱣᱨᱟ ᱠᱟᱛᱮᱫ ᱢᱤᱫᱴᱟᱝ ᱠᱟᱹᱪᱤ ᱜᱮᱛᱟᱞᱮ ᱫᱚᱦᱚ ᱞᱮᱫᱟ ᱟᱨ ᱚᱱᱟᱨᱮ ᱤᱧᱤᱧ ᱩᱫᱩᱜ ᱥᱚᱫᱚᱨ ᱠᱮᱫᱼᱟ ᱥᱟᱱᱟᱢ ᱢᱟᱪᱮᱫ ᱠᱚ ᱛᱟᱞᱟ ᱟᱨ ᱜᱤᱫᱽᱨᱟᱹ ᱠᱚ ᱛᱟᱞᱟᱨᱮ ᱟᱨ ᱚᱱᱟ ᱥᱚᱫᱚᱨ ᱠᱟᱛᱮᱫ ᱦᱮᱱ ᱡᱚᱛᱚ ᱦᱚᱲ ᱠᱚ ᱧᱮᱞ ᱠᱮᱫᱼᱟ ᱟᱨ ᱟᱹᱰᱤ ᱱᱟᱯᱟᱭ ᱠᱚ ᱵᱩᱡᱷᱟᱹᱣ ᱠᱮᱫᱼᱟ ᱟᱨ ᱟᱹᱰᱤ ᱱᱟᱯᱟᱭᱤᱧ ᱵᱮᱱᱟᱣ ᱞᱮᱫᱟᱜᱼᱟ ᱟᱨ ᱢᱟᱪᱮᱫ ᱠᱚ ᱚᱱᱟ ᱯᱤᱱᱴᱤᱝ ᱧᱮᱞ ᱠᱟᱛᱮᱫ ᱟᱹᱰᱤ ᱱᱟᱯᱟᱭ ᱠᱚ ᱟᱹᱭᱠᱟᱹᱣ ᱠᱮᱫᱼᱟ ᱟᱨ ᱚᱱᱟ ᱯᱮᱱᱴᱤᱝ ᱤᱧ ᱤᱧ ᱟᱠᱚ ᱥᱟᱢᱟᱝᱨᱮ ᱥᱚᱫᱚᱨ ᱞᱟᱹᱜᱤᱱ ᱟᱰᱤ ᱨᱟᱹᱥᱠᱟᱹᱧ ᱟᱹᱭᱠᱟᱹᱣ ᱠᱮᱫᱼᱟ ᱱᱚᱣᱟ ᱠᱚ ᱟᱹᱭᱠᱟᱹᱣ ᱨᱟᱹᱥᱠᱟᱹ ᱟᱹᱭᱠᱟᱹᱣ ᱠᱟᱛᱮᱫ ᱤᱧ ᱟᱹᱰᱤ ᱠᱩᱥᱤᱧ ᱵᱩᱡᱷᱟᱹᱣ ᱠᱮᱫᱼᱟ ᱟᱨ ᱟᱹᱰᱤ ᱱᱟᱯᱟᱭᱤᱧ ᱵᱩᱡᱷᱟᱹᱣ ᱠᱮᱫᱼᱟ ᱠᱮᱫᱼᱟ ᱚᱱᱟᱛᱮ ᱦᱮᱱ ᱱᱚᱣᱟ ᱠᱚ ᱥᱚᱫᱚᱨ ᱠᱟᱛᱮᱫ ᱤᱧ ᱱᱩᱱᱟᱹᱜ ᱱᱟᱯᱟᱭᱤᱧ ᱵᱩᱡᱷᱟᱹᱣ ᱠᱮᱫᱼᱟ ᱡᱮ ᱤᱧ ᱟᱨᱦᱚᱸ ᱱᱚᱣᱟ ᱠᱷᱚᱱ ᱱᱟᱯᱟᱭ ᱱᱟᱯᱟᱭ ᱯᱮᱱᱴᱤᱝ ᱤᱧ ᱥᱚᱫᱚᱨ ᱠᱮᱭᱟ ᱟᱨ ᱢᱤᱫ ᱫᱤᱱ ᱦᱤᱞᱳᱜ ᱱᱚᱣᱟ ᱫᱤᱥᱚᱢ ᱨᱮ ᱡᱚᱛᱚ ᱠᱷᱚᱱ ᱱᱟᱯᱟᱭ ᱯᱮᱱᱴᱤᱝ ᱦᱚᱧ ᱵᱮᱱᱟᱣ ᱫᱟᱲᱮᱭᱟᱜᱼᱟ ᱤᱧ ᱤᱧ ᱚᱱᱟ ᱠᱚ ᱟᱹᱰᱤ ᱨᱟᱹᱥᱠᱟᱹᱧ ᱵᱩᱡᱷᱟᱹᱣ ᱠᱮᱫᱼᱟ ᱚᱱᱟ ᱠᱚ ᱨᱟᱹᱥᱠᱟᱹ ᱵᱩᱡᱷᱟᱹᱣ ᱠᱟᱛᱮᱱ ᱟᱨ ᱱᱟᱯᱟᱭ ᱵᱩᱡᱷᱟᱹᱣ ᱠᱟᱛᱮᱱ ᱤᱧ ᱢᱚᱱᱮᱨᱮ ᱫᱤᱞ ᱫᱟᱲᱮᱧ ᱵᱩᱡᱷᱟᱹᱣ ᱠᱮᱫᱼᱟ ᱱᱚᱣᱟᱜᱮ ᱤᱧᱟᱹᱜ ᱯᱮᱱᱴᱤᱝ ᱥᱚᱫᱚᱨ ᱠᱟᱛᱮᱫ ᱵᱚᱨᱥᱟ ᱢᱟᱨᱟᱝ ᱠᱮᱫ ᱛᱤᱧᱟᱭ